ᱦᱮᱞᱳ ᱤᱧ ᱢᱟᱱᱠᱚᱲ ᱠᱷᱚᱱ ᱤᱧ ᱞᱟᱹᱭᱮᱫᱟ ᱢᱮᱱ ᱮᱫᱟᱹᱧ ᱮᱱᱟᱱ ᱨᱮ ᱢᱤᱫᱴᱟᱝ ᱜᱟᱹᱰᱤᱧ ᱵᱩᱠ ᱞᱮᱫᱟ ᱢᱮᱱᱠᱷᱟᱱ ᱱᱤᱛᱦᱚᱸ ᱵᱟᱝ ᱦᱮᱡ ᱟᱠᱟᱱᱟ ᱥᱟᱹᱛ ᱥᱟᱯᱲᱟᱣ ᱠᱟᱛᱮᱫ ᱛᱤᱸᱜᱩᱣᱟᱠᱟᱱᱟ ᱵᱤᱞᱳᱢ ᱪᱟᱵᱟᱭᱮᱱᱟᱹᱧ ᱵᱤᱞᱳᱢ ᱟᱠᱟᱱ ᱛᱮ ᱱᱤᱛᱚᱜ ᱫᱚ ᱜᱟ ᱰᱤ ᱵᱟᱹᱧ ᱦᱟᱛᱟᱣᱟ ᱴᱷᱤᱠ ᱟᱪᱷᱮ ᱫᱚᱦᱚᱭᱮᱫᱟᱹᱧ